ᱡᱚᱦᱟᱨ ᱜᱮ ᱦᱮᱸ ᱤᱧ ᱫᱚᱧ ᱢᱮᱱᱫᱟ ᱡᱮ ᱱᱚᱝᱠᱟ ᱟᱞᱮ ᱚᱲᱟᱜ ᱨᱮ ᱢᱤᱫᱴᱮᱱ ᱯᱨᱳᱜᱨᱟᱢ ᱞᱮ ᱮᱦᱚᱵ ᱟᱠᱟᱫᱟ ᱮᱦᱚᱵ ᱞᱟᱹᱜᱤᱫ ᱞᱮ ᱟᱫᱚ ᱟᱢ ᱴᱷᱮᱱ ᱢᱤᱫᱴᱮᱱ ᱜᱮ ᱱᱮᱦᱚᱨ ᱛᱟᱦᱮᱱ ᱠᱟᱱᱟ ᱡᱮ ᱜᱮᱥ ᱥᱤᱞᱤᱱᱰᱟᱨ ᱛᱚ ᱢᱤᱫᱴᱮᱱ ᱜᱮᱛᱤᱧᱟ ᱛᱚ ᱟᱢ ᱡᱩᱫᱤᱢ ᱛᱷᱚᱲᱟ ᱜᱟᱱᱮᱢ ᱛᱷᱚᱲᱟ ᱜᱟᱱᱮᱢ ᱥᱟᱦᱟᱡᱽᱡᱚ ᱧᱚᱜ ᱞᱤᱧ ᱠᱷᱟᱱ ᱡᱮ ᱤᱧ ᱟᱨ ᱢᱤᱫᱴᱮᱱ ᱜᱮᱥ ᱥᱤᱞᱤᱱᱰᱟᱨ ᱤᱧ ᱞᱟᱜᱟᱣᱤᱧᱟ ᱟᱢ ᱡᱩᱫᱤᱢ ᱥᱟᱦᱟᱡᱽᱡᱚ ᱞᱤᱧ ᱠᱷᱟᱱ ᱡᱮ ᱚᱱᱟ ᱜᱮᱥ ᱥᱤᱞᱤᱱᱰᱟᱨ ᱢᱟᱱᱮ ᱵᱩᱠ ᱟ ᱟᱨᱠᱤ ᱟᱨ ᱢᱤᱫᱴᱮᱱ ᱡᱩᱫᱤ ᱟᱢᱟᱜ ᱥᱟᱦᱟᱡᱽᱡᱚ ᱦᱩᱭ ᱞᱮᱱ ᱠᱷᱟᱱ ᱫᱚ ᱛᱟᱦᱚᱞᱮ ᱫᱩᱧ ᱵᱩᱠ ᱫᱟᱲᱮᱭᱟᱜᱼᱟ ᱟᱨ ᱤᱧᱟᱹᱜ ᱱᱚᱣᱟ ᱯᱨᱳᱜᱨᱟᱢ ᱦᱚᱸ ᱢᱚᱡᱽ ᱛᱤᱧ ᱯᱟᱨᱚᱢ ᱫᱟᱲᱮᱭᱟᱜᱼᱟ ᱡᱩᱫᱤ ᱟᱢᱮᱢ ᱠᱷᱚᱡᱚᱜ ᱠᱷᱟᱱ ᱥᱮ ᱟᱢ ᱡᱩᱫᱤᱢ ᱥᱟᱦᱟᱡᱽᱡᱚ ᱞᱤᱧ ᱠᱷᱟᱱ ᱫᱚ ᱱᱚᱝᱠᱟ ᱟᱨᱠᱤ ᱥᱩᱵᱤᱫᱟ ᱟᱹᱧ ᱟᱨᱠᱤ ᱥᱮ ᱤᱧᱟᱹᱜ ᱢᱚᱡᱽ ᱟᱨᱠᱤ ᱦᱩᱭ ᱜᱚᱜ ᱛᱤᱧᱟᱹ ᱟᱢ ᱛᱷᱚᱲᱟᱜᱟᱱ ᱯᱟᱭᱥᱟ ᱞᱟᱜᱟᱣ ᱧᱚᱜᱚᱜ ᱜᱮᱭᱟ ᱠᱤᱱᱛᱩ ᱟᱢ ᱡᱩᱫᱤ ᱛᱷᱚᱲᱟ ᱜᱟᱱᱮᱢ ᱥᱟᱦᱟᱡᱽᱡᱚ ᱞᱤᱧ ᱠᱷᱟᱱ ᱫᱚ ᱟᱹᱰᱤ ᱢᱚᱡᱽ ᱠᱚᱜᱼᱟ ᱟᱨᱠᱤ ᱢᱚᱡᱽ ᱛᱮ ᱤᱧᱟᱹ ᱱᱚᱣᱟ ᱯᱨᱳᱜᱨᱟᱢ ᱤᱧ ᱯᱟᱨᱚᱢ ᱫᱟᱲᱮ ᱠᱮᱭᱟ ᱡᱩᱫᱤ ᱟᱢᱮᱢ ᱥᱟᱦᱟᱡᱽᱡᱚ ᱠᱤᱧ ᱠᱮᱭᱟ